ᱤᱧ ᱥᱟᱸᱫᱮᱥ ᱞᱮᱠᱟᱛᱮ ᱤᱧ ᱨᱮᱱ ᱜᱟᱛᱮ ᱞᱟ ᱜᱤᱫ ᱢᱤᱫᱴᱟᱝ ᱚᱱᱚᱬᱦᱮ ᱚᱞ ᱞᱮᱫᱟ ᱟᱨ ᱚᱱᱟ ᱚᱱᱚᱬᱦᱮ ᱩᱱᱤ ᱯᱟᱲᱦᱟᱣ ᱠᱟᱛᱮᱜ ᱟᱹᱰᱤ ᱢᱚᱡᱮ ᱟᱹᱭᱠᱟᱹᱣ ᱞᱮᱫᱟ ᱱᱚᱣᱟ ᱠᱷᱟᱛᱤᱨᱛᱮ ᱡᱮ ᱤᱧ ᱩᱱᱤ ᱵᱟᱨᱮ ᱩᱱᱤ ᱵᱟᱨᱮᱛᱮᱜᱮ ᱟᱹᱰᱤ ᱠᱤᱪᱷᱩ ᱟᱹᱰᱤ ᱱᱟᱯᱟᱭ ᱵᱷᱟᱵᱛᱮᱧ ᱚᱞ ᱥᱚᱫᱚᱨ ᱞᱮᱫᱟ ᱤᱱᱟᱹᱛᱮ ᱤᱧᱨᱮᱱ ᱜᱟᱛᱮ ᱚᱱᱟ ᱚᱱᱚᱬᱦᱮ ᱟᱹᱰᱤ ᱜᱟᱱ ᱜᱮᱭ ᱠᱩᱥᱤᱭᱟᱜ ᱛᱟᱦᱮᱸᱜ